ᱟᱞᱮ ᱱᱚᱣᱟ ᱯᱚᱱᱚᱛ ᱨᱮᱫᱚ ᱢᱟᱱᱮ ᱥᱚᱦᱚᱨᱟᱭᱞᱮ ᱢᱟᱱᱟᱣᱟ ᱥᱚᱦᱚᱨᱟᱭ ᱫᱚ ᱢᱟᱱᱮ ᱯᱩᱱ ᱢᱟᱦᱟᱞᱮ ᱢᱟᱱᱟᱣᱟ ᱢᱟᱲᱟᱝ ᱦᱤᱞᱳᱜ ᱫᱚ ᱜᱚᱴᱞᱮ ᱵᱚᱸᱜᱟᱭᱟ ᱟᱨ ᱜᱚᱴ ᱵᱚᱸᱜᱟ ᱠᱟᱛᱮ ᱧᱤᱫᱟᱹ ᱵᱮᱲᱟ ᱫᱚ ᱰᱟᱝᱨᱤᱞᱮ ᱢᱟᱱᱮ ᱤᱭᱟᱹ ᱪᱟᱨᱦᱟᱣ ᱠᱚᱣᱟ ᱤᱭᱟᱹ ᱪᱮᱫ ᱠᱚ ᱢᱮᱱᱟ ᱰᱟᱝᱨᱤᱞᱮ ᱢᱟᱱᱮ ᱫᱟᱬᱟ ᱠᱚᱣᱟ ᱧᱤᱫᱟᱹ ᱵᱮᱲᱟ ᱫᱚ ᱟᱨ ᱛᱟᱨ ᱫᱚᱥᱟᱨ ᱦᱤᱞᱳᱜ ᱫᱚ ᱢᱟᱱᱮ ᱫᱟᱠᱟᱭᱟᱞᱮ ᱫᱟᱠᱟ ᱢᱟᱱᱮ ᱚᱱᱮ ᱤᱱᱟᱹ ᱦᱤᱞᱳᱜ ᱫᱚᱞᱮ ᱚᱞᱟ ᱚᱞ ᱠᱟᱛᱮ ᱰᱟᱝᱨᱤᱞᱮ ᱠᱷᱟᱹᱲ ᱠᱚᱣᱟ ᱟᱨ ᱜᱷᱟᱸᱥ ᱠᱚᱞᱮ ᱮᱢᱟ ᱠᱚᱣᱟ ᱟᱨ ᱛᱟᱨ ᱫᱚᱥᱟᱨ ᱦᱤᱞᱳᱜ ᱫᱚ ᱢᱟᱱᱮ ᱰᱟᱝᱨᱤᱞᱮ ᱟᱲᱟᱜ ᱠᱚᱣᱟ ᱟᱨ ᱛᱟᱨᱟᱥᱤᱧ ᱵᱮᱲᱟ ᱫᱚ ᱰᱟᱝᱨᱤᱞᱮ ᱠᱷᱩᱱᱴᱟᱹᱣ ᱠᱚᱣᱟ ᱟᱨᱦᱚᱸ ᱛᱟᱨ ᱫᱚᱥᱟᱨ ᱦᱤᱞᱳᱜ ᱦᱚᱸ ᱰᱟᱝᱨᱤᱞᱮ ᱠᱷᱩᱱᱴᱟᱹᱣ ᱠᱚᱣᱟ ᱟᱨ ᱚᱱᱟ ᱫᱚᱠᱚ ᱢᱮᱱᱟ ᱫᱤᱥᱚᱢ ᱥᱚᱦᱚᱨᱟᱭ ᱚᱱᱠᱟᱜᱮ ᱢᱟᱱᱮ ᱥᱚᱦᱚᱨᱟᱭ ᱫᱚ ᱱᱤᱱᱟᱹᱜ ᱫᱤᱱᱞᱮ ᱢᱟᱱᱟᱣᱟ ᱟᱨᱦᱚᱸ ᱚᱱᱠᱟᱜᱮ ᱢᱟᱱᱮ ᱢᱤᱫᱴᱟᱹᱝ ᱵᱟᱦᱟᱞᱮ ᱵᱟᱦᱟᱞᱮ ᱢᱟᱱᱟᱣᱟ ᱵᱟᱦᱟ ᱯᱟᱨᱟᱵᱽ ᱚᱱᱟ ᱵᱟᱦᱟ ᱯᱟᱨᱟᱵ ᱨᱮᱫᱚ ᱱᱟᱭᱠᱮᱞᱮ ᱮᱱᱮᱡ ᱮᱱᱮᱡᱛᱮ ᱡᱟᱦᱮᱨᱞᱮ ᱤᱫᱤ ᱠᱟᱭᱟ ᱠᱩᱲᱤ ᱦᱚᱯᱚᱱᱟᱛᱮ ᱟᱨ ᱢᱟᱱᱮ ᱚᱸᱰᱮ ᱵᱚᱸᱜᱟ ᱵᱩᱨᱩᱭᱟᱞᱮ ᱵᱚᱸᱜᱟ ᱵᱩᱨᱩ ᱠᱟᱛᱮ ᱥᱚᱲᱮ ᱠᱚ ᱡᱚᱢ ᱵᱟᱲᱟ ᱠᱟᱛᱮ ᱟᱨᱚ ᱯᱷᱮᱨ ᱠᱩᱲᱤ ᱦᱚᱯᱚᱱᱠᱚ ᱟᱹᱛᱩ ᱵᱟᱦᱮᱨ ᱠᱚ ᱦᱤᱡᱩᱜᱼᱟ ᱟᱨᱚ ᱱᱟᱭᱠᱮ ᱠᱚ ᱫᱟᱨᱟᱢ ᱤᱫᱤᱭᱮᱭᱟ ᱟᱡᱟᱜ ᱚᱲᱟᱜᱛᱮ ᱟᱨ ᱧᱤᱫᱟᱹ ᱵᱮᱲᱟ ᱫᱚ ᱢᱟᱱᱮ ᱮᱱᱮᱡ ᱥᱮᱨᱮᱧ ᱧᱮᱞᱮ ᱫᱷᱩᱢᱫᱷᱟᱢ ᱠᱮ ᱥᱟᱛ ᱟᱨ ᱛᱟᱨ ᱫᱚᱥᱟᱨ ᱦᱤᱞᱳᱜ ᱫᱚ ᱱᱟᱜ ᱥᱮᱸᱫᱨᱟ ᱦᱩᱭᱩᱜᱼᱟ ᱢᱟᱱᱮ ᱟᱞᱮᱫᱚ ᱱᱟᱜ ᱢᱟᱱᱮ ᱱᱚᱛᱮᱢᱟ ᱵᱩᱨᱩ ᱠᱚᱢᱟ ᱵᱟᱱᱩᱜ ᱟᱱᱟ ᱟᱫᱚ ᱟᱛᱩ ᱠᱚᱨᱮᱜᱮ ᱥᱮᱸᱫᱨᱟᱭᱟᱞᱮ ᱚᱱᱟ ᱟᱵᱚᱣᱟᱜ ᱱᱤᱭᱚᱢ ᱠᱟᱨᱢᱚᱛᱚ ᱢᱟᱱᱮ ᱥᱤᱢ ᱠᱚ ᱥᱩᱠᱨᱤ ᱠᱚ ᱡᱟᱦᱟᱱ ᱠᱚᱜᱮᱞᱮ ᱧᱟᱢ ᱠᱚᱣᱟ ᱩᱱᱠᱩ ᱠᱚᱜᱮᱞᱮ ᱢᱟᱱᱮ ᱥᱮᱸᱫᱨᱟ ᱠᱚᱣᱟ ᱟᱨ ᱦᱳᱭ ᱟᱨᱦᱚᱸ ᱚᱱᱟᱠᱜᱮ ᱯᱟᱨᱟᱵ ᱢᱮᱱᱟᱜᱼᱟ ᱡᱟᱦᱟᱸ ᱵᱚᱱ ᱢᱮᱱᱟ ᱪᱷᱟᱹᱛᱩ ᱠᱩᱬᱟᱹ ᱪᱷᱟᱹᱛᱩ ᱠᱩᱬᱟᱹ ᱥᱟᱠᱨᱟᱛᱚᱜ ᱟᱞᱮ ᱚᱱᱟ ᱪᱷᱟᱹᱛᱩ ᱠᱩᱬᱟᱹ ᱥᱟᱠᱨᱟᱛ ᱨᱮᱫᱚ ᱚᱱᱟ ᱪᱷᱟᱹᱛᱩ ᱞᱩᱵᱩᱜ ᱡᱚᱢ ᱦᱩᱭᱩᱜᱼᱟ ᱚᱱᱟᱜᱮ ᱱᱟᱜ ᱪᱷᱟᱹᱛᱩ ᱠᱩᱬᱟᱹ ᱯᱟᱨᱟᱵᱽ ᱚᱱᱟ ᱫᱚ ᱢᱤᱫ ᱫᱤᱱᱜᱮ ᱦᱩᱭᱩᱜᱼᱟ ᱟᱨ ᱟᱨᱦᱚᱸ ᱚᱱᱠᱟᱜᱮ ᱟᱨᱦᱚᱸ ᱯᱟᱨᱟᱵ ᱢᱮᱱᱟᱜᱼᱟ ᱢᱟᱱᱮ ᱨᱟᱡᱟ ᱥᱟᱠᱨᱟᱛ ᱞᱮ ᱢᱮᱱᱟ ᱨᱚᱡᱚ ᱯᱚᱨᱚᱵ ᱠᱚ ᱢᱮᱱᱫᱚ ᱚᱱᱟ ᱚᱱᱟᱦᱚᱸ ᱢᱟᱱᱮ ᱱᱚᱜᱼᱚᱭ ᱱᱟᱜ ᱥᱮᱴᱮᱨᱚᱜ ᱠᱟᱱᱟ ᱚᱱᱟ ᱥᱚᱢᱚᱭ ᱨᱮᱜᱮ ᱱᱟᱜ ᱢᱟᱱᱮ ᱨᱚᱡᱚ ᱯᱚᱨᱚᱵ ᱫᱚ ᱦᱩᱭᱩᱜᱼᱟ ᱟᱫᱚ ᱩᱱᱡᱚᱠᱷᱮᱡ ᱦᱚᱸ ᱥᱩᱠᱨᱤ ᱠᱚᱞᱮ ᱜᱚᱡ ᱠᱚᱣᱟ ᱟᱨ ᱢᱟᱱᱮ ᱯᱤᱴᱷᱟᱹᱼᱞᱟᱴᱷᱟ ᱡᱚᱢ ᱢᱟᱞᱮ ᱟᱨ ᱚᱱᱠᱟᱜᱮ ᱥᱩᱨᱥᱩᱯᱩᱨ ᱠᱚᱨᱮ ᱯᱟᱛᱟ ᱠᱚᱦᱚᱸ ᱦᱩᱭᱩᱜᱼᱟ ᱟᱨ ᱯᱟᱛᱟ ᱧᱮᱞ ᱯᱤᱴᱷᱟᱹᱼᱞᱟᱴᱷᱟ ᱠᱚ ᱡᱚᱢ ᱵᱟᱲᱟ ᱠᱟᱛᱮ ᱥᱮᱱ ᱦᱩᱭᱩᱜᱼᱟ ᱟᱨᱦᱚᱸ ᱚᱱᱠᱟᱜᱮ ᱯᱟᱨᱟᱵ ᱦᱩᱭᱩᱜᱼᱟ ᱢᱟᱱᱮ ᱟᱹᱥᱟᱹᱲᱤᱭᱟᱹ ᱠᱚᱨᱮ ᱟᱥᱟᱲ ᱠᱚᱨᱮ ᱢᱟᱱᱮ ᱟᱹᱥᱟᱹᱲᱤᱭᱟᱹ ᱠᱚᱞᱮ ᱵᱚᱸᱜᱟᱭᱟ ᱚᱱᱟ ᱠᱚᱨᱮᱦᱚᱸ ᱢᱟᱱᱮ ᱵᱮᱥ ᱨᱚᱠᱚᱢ ᱞᱮ ᱢᱟᱱᱟᱣᱟ ᱟᱨ ᱟᱨᱦᱚᱸ ᱢᱟᱱᱮ ᱯᱟᱨᱟᱵᱽᱛᱟᱞᱮ ᱢᱮᱱᱟᱜᱼᱟ ᱚᱱᱟ ᱜᱚᱢᱦᱟ ᱯᱟᱨᱟᱵᱽ ᱜᱚᱢᱦᱟ ᱯᱟᱨᱟᱵᱽ ᱨᱮᱦᱚᱸ ᱟᱹᱰᱤ ᱫᱷᱩᱢᱫᱷᱟᱢ ᱠᱮ ᱥᱟᱛᱞᱮ ᱢᱟᱱᱟᱣᱟ ᱚᱱᱮ ᱠᱟᱨᱟᱢ ᱠᱚ ᱵᱤᱫ ᱦᱩᱭᱩᱜᱼᱟ ᱮᱢᱟᱱ ᱦᱩᱭᱩᱜᱼᱟ ᱥᱩᱨᱥᱩᱯᱩᱨ ᱠᱚᱨᱮ ᱯᱟᱛᱟ ᱠᱚ ᱦᱩᱭᱩᱜ ᱛᱟᱞᱮᱭᱟ ᱚᱱᱟ ᱠᱚᱨᱮᱞᱮ ᱪᱟᱞᱟᱜᱼᱟ ᱟᱨ ᱱᱟᱯᱟᱭᱛᱮ ᱢᱟᱱᱮ ᱟᱹᱰᱤ ᱨᱟᱹᱥᱠᱟᱹ ᱨᱚᱢᱚᱡᱽ ᱦᱤᱡᱩᱜ ᱟᱞᱮ ᱥᱮᱱᱚᱜ ᱟᱞᱮ ᱚᱱᱠᱟᱜᱮ ᱟᱨᱦᱚᱸ ᱯᱟᱨᱟᱵᱽ ᱠᱚᱫᱚ ᱟᱹᱰᱤᱞᱮᱠᱟᱱ ᱢᱮᱱᱟᱜᱼᱟ ᱢᱟᱜᱼᱢᱚᱬᱮ ᱦᱮᱱᱟᱜᱼᱟ ᱢᱟᱜᱼᱢᱚᱬᱮ ᱠᱚ ᱮᱢᱟᱱ ᱛᱮᱭᱟᱜ ᱱᱟᱱᱟ ᱪᱷᱤᱛᱤᱵᱤᱛᱤ ᱵᱚᱸᱜᱟᱼᱵᱩᱨᱩ ᱢᱮᱱᱟᱜᱼᱟ ᱟᱨ ᱱᱚᱝᱠᱟ ᱪᱮᱫ ᱡᱟᱦᱮᱨ ᱰᱟᱝᱨᱤ ᱫᱚᱥᱚᱢᱤ ᱠᱚᱦᱚᱸ ᱦᱮᱱᱟᱜᱼᱟ ᱩᱱᱡᱚᱠᱷᱚᱱ ᱦᱚᱸ ᱢᱟᱱᱮ ᱯᱮᱲᱟ ᱯᱚᱨᱵᱷᱩ ᱠᱚᱞᱮ ᱱᱮᱶᱛᱟ ᱠᱚᱣᱟ ᱦᱳᱭ ᱢᱟᱱᱮ ᱢᱚᱬᱮ ᱢᱟᱦᱟᱨᱮ ᱢᱤᱫᱫᱷᱟᱹᱣ ᱞᱮ ᱡᱟᱦᱮᱨ ᱰᱟᱝᱨᱤᱜᱼᱟ ᱰᱟᱝᱨᱤ ᱠᱚᱞᱮ ᱠᱩᱴᱟᱹᱢ ᱠᱚᱣᱟ ᱩᱱᱠᱩᱜᱮ ᱱᱟᱜ ᱵᱚᱱ ᱵᱚᱸᱜᱟ ᱵᱩᱨᱩᱭᱟ ᱟᱨ ᱯᱮᱲᱟ ᱠᱚ ᱯᱚᱨᱵᱷᱩ ᱠᱚ ᱱᱮᱶᱛᱟ ᱠᱟᱛᱮ ᱡᱚᱢ ᱧᱩᱭᱟᱵᱚᱱ ᱡᱚᱢ ᱧᱩ ᱠᱟᱛᱮ ᱟᱨ ᱛᱟᱭᱚᱢ ᱫᱚ ᱧᱤᱫᱟᱹᱵᱮᱲᱟ ᱫᱚ ᱮᱱᱮᱡ ᱥᱮᱨᱮᱧ ᱠᱚ ᱦᱩᱭᱩᱜᱼᱟ ᱟᱨᱦᱚᱸ ᱚᱱᱠᱟᱜᱮ ᱢᱚᱬᱮ ᱥᱮᱨᱢᱟ ᱵᱟᱫᱽᱨᱮ ᱫᱚ ᱢᱟᱱᱮ ᱫᱚᱥᱚᱢᱤ ᱦᱩᱭᱩᱜᱼᱟ ᱫᱚᱥᱚᱢᱤ ᱡᱟᱦᱟᱸᱵᱚᱱ ᱢᱮᱱᱟ ᱟᱵᱚᱫᱚ ᱩᱱᱡᱚᱠᱷᱮᱡ ᱫᱚ ᱵᱚᱫᱟ ᱠᱚᱠᱚ ᱵᱚᱸᱜᱟᱜᱼᱟ ᱟᱨ ᱚᱱᱮ ᱩᱱᱡᱚᱠᱷᱚᱱ ᱦᱚᱸ ᱚᱱᱠᱟᱜᱮ ᱯᱮᱲᱟ ᱠᱚ ᱱᱮᱶᱛᱟᱜᱼᱟ ᱯᱮᱲᱟ ᱠᱚ ᱱᱮᱶᱛᱟ ᱠᱟᱛᱮ ᱵᱚᱸᱜᱟ ᱵᱩᱨᱩᱭᱟᱵᱚᱱ ᱟᱨ ᱚᱱᱠᱟᱜᱮ ᱢᱟᱱᱮ ᱡᱚᱢ ᱧᱩ ᱦᱩᱭᱩᱜᱼᱟ